ᱤᱧᱫᱚ ᱤᱧᱫᱚ ᱯᱟᱲᱦᱟᱣ ᱤᱧᱫᱚᱧ ᱯᱟᱲᱦᱟᱣ ᱠᱟᱱᱟ ᱤᱧᱫᱚ ᱯᱨᱚᱛᱷᱚᱢ ᱯᱨᱚᱛᱷᱚᱢ ᱤᱧ ᱜᱚᱜᱚ ᱴᱷᱮᱡ ᱠᱷᱚᱱᱟᱜ ᱤᱧ ᱤᱧ ᱜᱚᱜᱚ ᱴᱷᱮᱱ ᱠᱷᱚᱱᱟᱜ ᱯᱟᱲᱦᱟᱣ ᱤᱧ ᱪᱮᱫ ᱠᱟᱫᱟ ᱡᱮᱴᱟ ᱟᱵᱚ ᱥᱚᱦᱚᱡᱽ ᱯᱟᱴᱷ ᱵᱳᱭ ᱠᱚ ᱥᱮ ᱮᱹ ᱵᱤ ᱥᱤ ᱰᱤ ᱵᱳᱭ ᱠᱚ ᱚᱱᱟᱫᱚ ᱯᱨᱚᱛᱷᱚᱢ ᱫᱚ ᱤᱧᱫᱚ ᱤᱧ ᱜᱚᱜᱚ ᱤᱧ ᱵᱟᱵᱟ ᱴᱷᱮᱡ ᱠᱷᱚᱱᱟᱜ ᱤᱧ ᱪᱮᱫ ᱠᱟᱫᱟ ᱛᱟᱨᱯᱚᱨᱮ ᱵᱚᱭᱮᱥ ᱚᱱᱩᱡᱟᱭᱤ ᱫᱷᱚᱨᱚ ᱫᱷᱚᱨᱛᱮ ᱜᱮᱞᱮ ᱟᱹᱵᱩ ᱫᱚ ᱯᱟᱲᱦᱟᱣ ᱜᱤᱫᱽᱨᱟᱹ ᱫᱚᱠᱚ ᱵᱷᱚᱨᱛᱤ ᱵᱚᱱᱟ ᱤᱥᱠᱩᱞ ᱨᱮᱠᱚ ᱵᱷᱚᱨᱛᱤ ᱵᱚᱱᱟ ᱯᱟᱸᱪ ᱵᱚᱪᱷᱚᱨ ᱵᱚᱭᱮᱥ ᱨᱮ ᱛᱚ ᱯᱟᱸᱪ ᱵᱚᱪᱷᱚᱨ ᱵᱚᱭᱮᱥ ᱨᱮ ᱤᱧ ᱯᱟᱲᱦᱟᱣ ᱠᱟᱱᱟ ᱯᱨᱟᱭᱢᱟᱨᱤ ᱤᱥᱠᱩᱞ ᱨᱮ ᱯᱨᱟᱭᱢᱟᱨᱤ ᱤᱥᱠᱩᱞ ᱨᱮ ᱚᱸᱰᱮᱧ ᱯᱟᱲᱦᱟᱣ ᱠᱟᱱᱟ ᱛᱚ ᱟᱹᱰᱤᱜᱮ ᱢᱚᱡᱽᱜᱮ ᱫᱤᱫᱤᱢᱚᱱᱤ ᱢᱟᱥᱴᱟᱨ ᱠᱚᱠᱚ ᱛᱟᱦᱮᱸ ᱠᱟᱱ ᱛᱟᱞᱮᱭᱟ ᱟᱹᱰᱤ ᱢᱚᱡᱽ ᱠᱚ ᱯᱟᱲᱦᱟᱣ ᱮᱫ ᱞᱮ ᱛᱟᱦᱮᱱᱟ ᱚᱸᱰᱮ ᱠᱚ ᱯᱟᱲᱦᱟᱣ ᱞᱮᱫ ᱛᱟᱦᱮᱱᱟ ᱛᱟᱨᱯᱚᱨᱮ ᱚᱸᱰᱮ ᱠᱷᱚᱱᱟᱜ ᱮᱠᱫᱚᱢ ᱤᱧ ᱯᱟᱲᱦᱟᱣ ᱠᱟᱱᱟ ᱦᱟᱭ ᱤᱥᱠᱩᱞ ᱨᱮ ᱦᱟᱭ ᱤᱥᱠᱩᱞ ᱥᱩᱵᱷᱟᱥ ᱢᱚᱧᱪᱚ ᱜᱷᱟᱥ ᱨᱮ ᱦᱟᱭ ᱤᱥᱠᱩᱞ ᱨᱮᱧ ᱯᱟᱲᱦᱟᱣ ᱠᱟᱱᱟ ᱛᱚ ᱚᱸᱰᱮ ᱦᱚᱸ ᱟᱹᱰᱤ ᱢᱚᱡᱽ ᱟᱹᱰᱤ ᱢᱚᱡᱽ ᱠᱚ ᱯᱟᱲᱦᱟᱣ ᱞᱮᱫ ᱛᱟᱦᱮᱱᱟ ᱫᱤᱫᱤᱢᱚᱱᱤ ᱠᱚᱠᱚ ᱛᱟᱦᱮᱸ ᱠᱟᱱᱟ ᱫᱤᱫᱤᱢᱚᱱᱤ ᱢᱟᱥᱴᱟᱨ ᱠᱚ ᱟᱹᱰᱤ ᱜᱟᱱ ᱠᱚ ᱡᱚᱛᱚᱜᱮ ᱥᱟᱵᱡᱮᱠᱴ ᱛᱟᱦᱮᱸ ᱠᱟᱱᱟ ᱵᱟᱝᱞᱟ ᱠᱷᱚᱡ ᱥᱩᱨᱩ ᱠᱟᱛᱮ ᱢᱟᱱᱮ ᱡᱚᱛᱚᱜᱮ ᱠᱷᱟᱹᱞᱤ ᱟᱵᱚ ᱦᱚᱲᱟᱜ ᱵᱟᱫᱮ ᱡᱚᱛᱚ ᱡᱚᱛᱚ ᱵᱤᱥᱚᱭ ᱜᱮᱠᱚ ᱯᱟᱲᱦᱟᱣ ᱮᱜ ᱵᱚᱱ ᱛᱟᱦᱮᱱᱟ ᱢᱚᱡᱽ ᱜᱮᱠᱚ ᱯᱟᱲᱦᱟᱜ ᱢᱚᱡᱽ ᱜᱮᱠᱚ ᱯᱟᱲᱦᱟᱣᱮ ᱵᱚᱱ ᱛᱟᱦᱮᱱᱟ ᱛᱟᱨᱯᱚᱨᱮ ᱯᱟᱲᱦᱟᱣ ᱯᱟᱥᱟᱯᱟᱥᱤ ᱟᱨᱦᱚᱸ ᱡᱟ ᱠᱤᱪᱷᱩ ᱢᱮᱱᱟᱜᱼᱟ ᱰᱨᱚᱭᱤᱝ ᱥᱮᱨᱮᱧ ᱟᱨᱴ ᱠᱚ ᱪᱮᱫ ᱠᱚ ᱢᱮᱱᱟᱜᱼᱟ ᱡᱚᱛᱚ ᱠᱚᱠᱚ ᱪᱮᱫ ᱟᱵᱚᱱ ᱠᱟᱱ ᱛᱟᱦᱮᱱᱟ ᱥᱮ ᱜᱚᱞᱯᱚ ᱠᱚᱠᱚ ᱜᱚᱞᱯᱚ ᱜᱚᱞᱯᱚ ᱠᱟᱛᱮ ᱠᱚ ᱵᱩᱡᱷᱟᱹᱣ ᱵᱚᱱ ᱠᱟᱱ ᱛᱟᱦᱮᱱᱟ ᱟᱨᱠᱚ ᱯᱟᱲᱦᱟᱣᱮᱜ ᱵᱚᱱ ᱛᱟᱦᱮᱱᱟ ᱟᱭᱢᱟ ᱠᱤᱪᱷᱩ ᱠᱚ ᱯᱟᱲᱦᱟᱣᱮᱜ ᱵᱚᱱ ᱛᱟᱦᱮᱱᱟ ᱥᱮ ᱢᱤᱫᱴᱮᱡ ᱢᱤᱫᱴᱮᱡ ᱥᱟᱵᱡᱮᱠᱴ ᱨᱮ ᱟᱞᱟᱫᱟ ᱟᱞᱟᱫᱟ ᱠᱟᱛᱮ ᱫᱤᱫᱤᱢᱚᱱᱤ ᱠᱚ ᱛᱟᱦᱮᱸ ᱠᱟᱱᱟ ᱟᱭᱢᱟ ᱦᱚᱲ ᱠᱚ ᱯᱟᱲᱦᱟᱣᱮᱜ ᱵᱚᱱ ᱛᱟᱦᱮᱱᱟ ᱟᱨ ᱤᱧ ᱡᱟᱦᱟᱸ ᱤᱥᱠᱩᱞ ᱨᱮ ᱯᱟᱲᱦᱟᱜ ᱠᱟᱱ ᱛᱟᱦᱮᱱᱟ ᱚᱸᱰᱮᱱ ᱠᱚ ᱫᱤᱫᱤᱢᱚᱱᱤ ᱫᱚ ᱟᱹᱰᱤ ᱢᱚᱡᱽ ᱠᱚ ᱟᱹᱰᱤ ᱢᱚᱡᱽ ᱜᱮᱭᱟ ᱠᱚ ᱟᱹᱰᱤ ᱢᱚᱡᱽ ᱠᱚ ᱯᱟᱲᱦᱟᱣ ᱞᱮᱫ ᱛᱟᱦᱮᱱᱚᱜᱼᱟ ᱥᱮ ᱵᱟᱞᱮ ᱵᱩᱡᱷᱟᱹᱣ ᱞᱮᱠᱷᱟᱡ ᱦᱚᱸ ᱠᱚ ᱞᱟᱹᱭ ᱟᱞᱮ ᱠᱟᱱ ᱛᱟᱦᱮᱱᱟ ᱡᱮ ᱦᱟᱱᱠᱟ ᱥᱮ ᱱᱚᱝᱠᱟ ᱯᱟᱲᱦᱟᱜ ᱯᱮ ᱢᱚᱡᱽ ᱛᱮ ᱯᱟᱲᱦᱟᱜ ᱯᱮ ᱟᱹᱰᱤᱜᱟᱱ ᱠᱚ ᱵᱩᱡᱷᱟᱹᱣ ᱞᱮ ᱠᱟᱱ ᱛᱟᱦᱮᱱᱟ ᱛᱟᱨᱯᱚᱨᱮ ᱚᱸᱰᱮ ᱚᱱᱟ ᱤᱥᱠᱩᱞ ᱠᱷᱚᱡ ᱡᱟᱦᱟᱸᱭ ᱩᱪᱪᱚ ᱢᱟᱫᱽᱫᱷᱚᱢᱤᱠ ᱤᱧ ᱮᱢ ᱠᱮᱫᱟ ᱢᱟᱫᱽᱫᱷᱚᱢᱤᱠ ᱤᱧ ᱮᱢ ᱠᱟᱫᱟ ᱚᱱᱟ ᱤᱥᱠᱩᱞ ᱠᱷᱚᱡ ᱚᱱᱟ ᱤᱥᱠᱩᱞ ᱠᱷᱚᱡ ᱩᱰᱩᱠ ᱠᱟᱛᱮ ᱦᱚᱸ ᱱᱤᱛᱚᱜ ᱤᱧ ᱥᱩᱨᱮᱱᱫᱨᱚᱱᱟᱛᱷ ᱠᱚᱞᱮᱡᱽ ᱨᱮᱧ ᱯᱟᱲᱦᱟᱜ ᱠᱟᱱᱟ ᱚᱱᱟ ᱠᱚᱞᱮᱡᱽ ᱦᱚᱸ ᱟᱹᱰᱤ ᱢᱚᱡᱽ ᱜᱮᱭᱟ ᱟᱹᱰᱤ ᱢᱚᱡᱽ ᱠᱚ ᱠᱞᱟᱥᱮᱜ ᱞᱮᱭᱟ ᱟᱹᱰᱤ ᱢᱚᱡᱽ ᱠᱚ ᱯᱟᱲᱦᱟᱣᱮᱜ ᱞᱮᱭᱟ ᱥᱮ ᱚᱸᱰᱮ ᱢᱤᱫᱴᱮᱡ ᱞᱟᱭᱵᱨᱮᱨᱤ ᱦᱚᱸ ᱢᱮᱱᱟᱜᱼᱟ ᱡᱟᱦᱟᱸ ᱠᱚ ᱟᱞᱮ ᱠᱚ ᱫᱩᱲᱩᱵ ᱠᱟᱛᱮᱜ ᱠᱚ ᱯᱟᱲᱦᱟᱣ ᱦᱚᱪᱚ ᱞᱮᱭᱟ ᱥᱮ ᱞᱮᱵᱽ ᱠᱚ ᱢᱮᱱᱟᱜᱼᱟ ᱚᱠᱚᱭ ᱠᱚ ᱥᱟᱭᱮᱱᱥ ᱰᱤᱯᱟᱨᱢᱮᱱᱴ ᱨᱮᱱ ᱠᱟᱱᱟ ᱠᱚ ᱮᱰᱩᱠᱮᱥᱮᱱ ᱢᱟᱱᱮ ᱡᱟ ᱤᱭᱟᱹ ᱢᱮᱱᱟᱜᱼᱟ ᱰᱤᱯᱟᱨᱢᱮᱱᱴ ᱢᱮᱱᱟᱜᱼᱟ ᱡᱚᱛᱚ ᱨᱮᱱᱟᱜ ᱜᱮ ᱢᱤᱫᱴᱮᱡ ᱠᱟᱛᱮ ᱨᱩᱢ ᱢᱮᱱᱟᱜᱼᱟ ᱟᱹᱰᱤ ᱢᱚᱡᱽ ᱠᱚ ᱯᱟᱲᱦᱟᱣᱮᱜ ᱞᱮᱭᱟ ᱛᱟᱨᱯᱚᱨᱮ ᱮᱠᱡᱟᱢ ᱠᱚ ᱦᱩᱭᱩᱜ ᱠᱟᱱ ᱛᱟᱞᱮᱭᱟ ᱢᱚᱡᱽ ᱜᱮ ᱟᱹᱰᱤ ᱢᱚᱡᱽ ᱠᱚ ᱯᱟᱲᱦᱟᱣᱮᱜ ᱞᱮᱭᱟ ᱛᱟᱨᱯᱚᱨᱮ ᱛᱟᱨᱯᱚᱨᱮ ᱡᱟᱦᱟᱸ ᱤᱧ ᱤᱧᱦᱚᱸ ᱱᱤᱛᱚᱜ ᱤᱧ ᱞᱟᱹᱴᱩᱣ ᱠᱟᱱᱟ ᱛᱚ ᱚᱱᱟᱛᱮ ᱤᱧ ᱵᱷᱟᱭ ᱵᱳᱱ ᱠᱚ ᱢᱮᱱᱟᱜ ᱠᱚᱛᱤᱧᱟ ᱩᱱᱠᱩ ᱠᱚᱧ ᱯᱟᱲᱦᱟᱣᱮᱜ ᱠᱚᱣᱟ ᱟᱹᱰᱤ ᱢᱚᱡᱽ ᱠᱟᱛᱮᱜ ᱢᱟᱱᱮ ᱵᱩᱡᱷᱟᱹᱣ ᱠᱟᱛᱮ ᱤᱧ ᱯᱟᱲᱦᱟᱣ ᱦᱚᱪᱚ ᱫᱟᱲᱮᱭᱟᱠᱚ ᱠᱟᱱᱟ ᱡᱟ ᱤᱧ ᱜᱚᱜᱚ ᱤᱧ ᱵᱟᱵᱟ ᱢᱮᱱᱟᱜ ᱠᱤᱱᱟ ᱩᱱᱠᱤᱱ ᱦᱚᱸᱠᱤᱱ ᱢᱮᱛᱟᱹᱧ ᱠᱟᱱᱟ ᱡᱮ ᱢᱚᱡᱽ ᱛᱮ ᱯᱟᱲᱦᱟᱜ ᱛᱟᱵᱚᱱ ᱢᱮ ᱟᱹᱰᱤ ᱢᱚᱡᱽ ᱠᱟᱛᱮ ᱜᱮᱧ ᱯᱟᱲᱦᱟᱜ ᱠᱟᱱᱟ ᱱᱤᱛᱚᱜ ᱫᱚ ᱤᱧᱫᱚ ᱵᱚᱨᱛᱚᱢᱟᱱ ᱨᱮᱫᱚ ᱠᱚᱞᱮᱡᱽ ᱨᱮᱧ ᱯᱟᱲᱦᱟᱜ ᱠᱟᱱᱟ